ᱟᱯᱮ ᱡᱮ ᱱᱚᱜᱼᱚᱸᱭ ᱡᱚᱱᱰᱨᱟ ᱟᱹᱰᱤ ᱜᱟᱱ ᱯᱮ ᱪᱟᱥ ᱟᱠᱟᱫ ᱛᱟᱵᱚᱱᱟ ᱛᱟᱦᱚᱞᱮ ᱡᱚᱱᱰᱨᱟ ᱪᱟᱥ ᱤᱫᱤ ᱠᱟᱛᱮ ᱢᱤᱫᱵᱟᱨ ᱵᱟᱛᱷᱟ ᱞᱟᱹᱭ ᱛᱟᱵᱚᱱ ᱢᱮ ᱡᱚᱱᱰᱨᱟ ᱫᱚ ᱦᱩᱭᱩᱜ ᱠᱟᱱᱟ ᱟᱹᱰᱤ ᱢᱚᱡᱽ ᱯᱷᱚᱥᱚᱞ ᱡᱚᱱᱰᱨᱟ ᱡᱮᱢᱚᱱ ᱱᱚᱜᱼᱚᱸᱭ ᱡᱚᱱᱰᱨᱟ ᱞᱮ ᱨᱚᱦᱚᱭᱮᱫᱟ ᱯᱟᱹᱥᱱᱤ ᱛᱮ ᱢᱤᱢᱤᱫ ᱜᱚᱴᱮᱡ ᱢᱚᱫ ᱦᱟᱛ ᱦᱟ ᱢᱚᱫ ᱦᱟᱛ ᱵᱟᱫ ᱵᱟᱫ ᱡᱚᱱᱰᱨᱟ ᱞᱮ ᱨᱚᱦᱚᱭᱮᱫᱟ ᱯᱟᱹᱥᱱᱤ ᱛᱮᱞᱮ ᱨᱚᱦᱚᱭᱮᱫᱟ ᱢᱚᱡ ᱜᱮ ᱚᱱᱟ ᱠᱟᱛᱮ ᱫᱟᱨᱮᱜ ᱠᱟᱱᱟ ᱱᱟᱥᱮᱭᱟᱜ ᱫᱟᱨᱮ ᱠᱟᱛᱮ ᱤᱱᱟᱹ ᱢᱟᱥ ᱫᱤᱱ ᱜᱟᱱ ᱵᱟᱫ ᱞᱮ ᱫᱟᱜ ᱟᱜ ᱠᱟᱱᱟ ᱫᱟᱜ ᱠᱟᱛᱮ ᱟᱨ ᱦᱚᱸ ᱥᱟᱦᱟᱨ ᱠᱚᱞᱮ ᱪᱩᱨᱩᱡ ᱟᱜ ᱠᱟᱱᱟ ᱫᱟᱨᱮ ᱵᱩᱴᱟᱹ ᱫᱟᱨᱮ ᱵᱩᱴᱟᱹ ᱥᱟᱦᱟᱨ ᱪᱩᱨᱩᱡ ᱠᱟᱛᱮ ᱟᱨᱦᱚᱸ ᱤᱱᱟᱹ ᱰᱮᱲᱢᱟᱥ ᱦᱩᱭᱮᱱᱟ ᱰᱮᱲᱢᱟᱥ ᱵᱟᱫᱮ ᱟᱵᱟᱨ ᱚᱱᱠᱟ ᱜᱮ ᱫᱟᱜ ᱟᱜ ᱦᱩᱭᱩᱜᱼᱟ ᱟᱨᱦᱚᱸ ᱫᱟᱜ ᱠᱟᱛᱮ ᱛᱟᱨᱯᱚᱨᱮ ᱟᱨᱦᱚᱸ ᱢᱤᱫ ᱫᱚᱢ ᱥᱟᱦᱟᱨ ᱞᱮ ᱪᱩᱨᱩᱡ ᱟᱜᱼᱟ ᱛᱚ ᱪᱩᱴᱩᱡ ᱠᱟᱛᱮ ᱢᱚᱡ ᱜᱮᱞᱮ ᱦᱮᱲᱦᱮᱫ ᱥᱟᱯᱷᱟᱭᱟ ᱜᱷᱟᱥᱚᱜᱼᱟ ᱢᱚᱡᱽ ᱜᱮᱞᱮ ᱦᱮᱲᱦᱮᱫ ᱥᱟᱯᱟᱭᱟ ᱟᱨ ᱟᱹᱰᱤᱜᱟᱱ ᱞᱮ ᱡᱚᱛᱚᱱᱟ ᱟᱹᱰᱤ ᱢᱚᱡᱽ ᱜᱮ ᱡᱚᱛᱚᱱᱟ ᱪᱮᱫ ᱡᱮ ᱡᱚᱱᱰᱨᱟ ᱜᱚᱰᱟ ᱨᱮᱫᱚ ᱩᱱᱟᱹᱜ ᱜᱟᱡᱟᱨ ᱵᱟᱞᱮ ᱛᱟᱦᱮᱸ ᱚᱪᱚᱣᱟᱜᱼᱟ ᱢᱚᱡᱽ ᱜᱮ ᱥᱟᱯᱟ ᱥᱟᱯᱷᱤᱞᱮ ᱫᱚᱦᱚᱭᱟ ᱟᱨᱞᱮ ᱫᱟᱜ ᱟᱜᱼᱟ ᱥᱟᱦᱟᱨ ᱠᱚᱞᱮ ᱮᱢᱟ ᱤᱱᱟᱹ ᱠᱟᱛᱮ ᱫᱚ ᱫᱟᱨᱮ ᱧᱚᱜᱚᱜᱼᱟ ᱟᱨᱦᱚᱸ ᱫᱟᱨᱮ ᱧᱚᱜ ᱠᱟᱛᱮ ᱟᱨᱦᱚᱸ ᱠᱚ ᱫᱟᱜ ᱟᱜᱼᱟ ᱫᱟᱜ ᱵᱟᱲᱟ ᱠᱟᱛᱮ ᱜᱮ ᱛᱟᱨᱯᱚᱨᱮ ᱛᱮ ᱛᱟᱦᱮᱱᱟ ᱛᱟᱦᱮᱸ ᱵᱟᱲᱟ ᱠᱟᱛᱮ ᱜᱤ ᱚᱱᱠᱟ ᱚᱱᱠᱟ ᱛᱮ ᱢᱟᱱᱮ ᱯᱮ ᱪᱟᱸᱫᱚ ᱞᱮᱠᱟ ᱛᱟᱦᱮᱱᱟ ᱛᱟᱨᱯᱚᱨᱮ ᱨᱚᱦᱚᱲᱚᱜᱼᱟ ᱨᱚᱦᱚᱲ ᱠᱟᱛᱮ ᱫᱚ ᱢᱚᱡ ᱜᱮᱞᱮ ᱨᱚᱦᱚᱲᱚᱜᱼᱟ ᱟᱨ ᱛᱟᱭᱚᱢ ᱛᱮᱫᱚᱞᱮ ᱴᱷᱚᱡ ᱟᱹᱜᱩᱭᱟ ᱚᱲᱟᱜ ᱛᱮ ᱚᱲᱟᱜ ᱛᱮ ᱴᱷᱚᱡ ᱟᱹᱜᱩ ᱠᱟᱛᱮ ᱛᱟᱨᱯᱚᱨᱮ ᱟᱹᱰᱤ ᱜᱟᱱ ᱠᱷᱟᱴᱟᱣ ᱢᱮᱱᱟᱜᱼᱟ ᱡᱚᱸᱰᱨᱟ ᱨᱮᱫᱚ ᱛᱚ ᱠᱷᱟᱴᱟᱣ ᱪᱮᱫ ᱞᱮᱠᱟ ᱢᱮᱱᱟᱜᱼᱟ ᱯᱩᱭᱥᱟᱹ ᱦᱚᱸ ᱚᱱᱠᱟ ᱜᱮ ᱦᱮᱱᱟᱜᱼᱟ ᱴᱷᱚᱡ ᱟᱹᱜᱩᱭᱟᱞᱮ ᱚᱲᱟᱜ ᱛᱮ ᱴᱷᱚᱡ ᱟᱹᱜᱩ ᱠᱟᱛᱮ ᱢᱤᱥᱤᱱ ᱛᱮᱞᱮ ᱢᱟᱰᱟᱭᱟ ᱟᱨ ᱢᱟᱰᱟ ᱠᱟᱛᱮ ᱡᱚᱱᱰᱨᱟ ᱫᱚ ᱢᱚᱡᱽ ᱜᱮᱞᱮ ᱛᱟᱥᱮ ᱨᱚᱦᱚᱲᱟ ᱟᱨ ᱡᱚᱱᱰᱨᱟ ᱨᱮᱱᱟᱜ ᱡᱮ ᱠᱷᱟᱹᱲᱤ ᱛᱮᱫ ᱦᱮᱱᱟᱜ ᱚᱱᱟ ᱫᱚ ᱥᱟᱦᱟᱱ ᱦᱩᱭᱩᱜ ᱛᱟᱞᱮᱭᱟ ᱥᱟᱦᱟᱱ ᱦᱩᱭᱩᱜ ᱛᱟᱞᱮᱭᱟ ᱚᱱᱟ ᱫᱚ ᱴᱷᱮᱠᱟᱣ ᱥᱮᱫ ᱞᱮ ᱪᱟᱞᱟᱜᱼᱟ ᱟᱨ ᱡᱚᱱᱰᱨᱟ ᱫᱚ ᱵᱟᱨᱭᱟ ᱯᱮᱭᱟ ᱜᱟᱱ ᱛᱟᱥᱮ ᱠᱟᱛᱮ ᱥᱤᱛᱩᱝ ᱧᱟᱢ ᱠᱟᱛᱮ ᱛᱟᱥᱮ ᱨᱚᱦᱚᱲ ᱠᱟᱛᱮ ᱛᱟᱨᱯᱚᱨᱮ ᱫᱤᱠᱩᱞᱮ ᱯᱟᱹᱭᱠᱟᱹᱨ ᱞᱮ ᱮᱢᱟᱣᱟᱠᱚᱣᱟ ᱯᱟᱹᱭᱠᱟᱹᱨ ᱮᱢ ᱠᱟᱛᱮ ᱟᱹᱠᱷᱟᱨᱤᱧ ᱠᱟᱛᱮ ᱚᱱᱠᱟ ᱛᱮ ᱯᱚᱭᱥᱟ ᱞᱮ ᱨᱚᱡᱽᱜᱟᱨᱟ ᱡᱚᱱᱰᱨᱟ ᱨᱮᱫᱚ ᱚᱱᱮ ᱚᱱᱠᱟ ᱞᱮ ᱠᱟᱹᱢᱤᱭᱟ ᱥᱮᱞᱮ ᱠᱷᱟᱴᱟᱜᱼᱟ